ᱴᱮᱠᱥᱴ ᱵᱩᱠ ᱴᱮᱠᱥᱴ ᱯᱩᱛᱷᱤ ᱡᱟᱦᱟᱸ ᱫᱚ ᱟᱵᱚ ᱵᱚᱱ ᱯᱟᱲᱦᱟᱣ ᱞᱮᱠᱷᱟᱱ ᱟᱵᱚ ᱟᱹᱰᱤ ᱠᱟᱹᱢᱤ ᱨᱮ ᱞᱟᱜᱟᱜ ᱛᱟᱵᱚᱱᱟ ᱪᱮᱫᱟᱜ ᱥᱮ ᱱᱚᱣᱟ ᱯᱟᱲᱦᱟᱣ ᱞᱮᱠᱷᱟᱱ ᱟᱭᱢᱟ ᱞᱮᱠᱟᱱᱟᱜ ᱥᱮᱬᱟ ᱛᱮᱱᱟᱜ ᱥᱮ ᱟᱭᱢᱟ ᱞᱮᱠᱟᱱᱟᱜ ᱪᱮᱫ ᱛᱮᱱᱟᱜ ᱱᱚᱣᱟ ᱨᱮ ᱚᱞ ᱛᱟᱦᱮᱱᱟ ᱱᱚᱣᱟ ᱠᱚ ᱫᱚ ᱯᱟᱲᱦᱟᱣ ᱫᱚ ᱟᱵᱚ ᱫᱚ ᱡᱟᱹᱨᱩᱲ ᱟᱹᱰᱤ ᱞᱟᱹᱠᱛᱤ ᱠᱟᱱ ᱛᱟᱵᱚᱱᱟ ᱱᱚᱣᱟ ᱯᱟᱲᱦᱟᱣ ᱞᱮᱠᱷᱟᱱ ᱟᱵᱚ ᱥᱟᱫᱷᱟᱨᱚᱱ ᱟᱭᱰᱤᱭᱟ ᱵᱚᱱ ᱧᱟᱢ ᱫᱟᱲᱮᱭᱟᱜᱼᱟ ᱟᱨ ᱱᱚᱣᱟ ᱯᱟᱲᱦᱟᱣ ᱠᱟᱛᱮ ᱟᱵᱚ ᱪᱮᱛᱟᱱ ᱥᱮᱫ ᱦᱚᱸ ᱵᱚᱱ ᱪᱟᱞᱟᱣ ᱫᱟᱲᱮᱭᱟᱜᱼᱟ ᱚᱱᱟ ᱛᱮ ᱢᱮᱱᱞᱮᱠᱷᱟᱱ ᱱᱚᱣᱟ ᱴᱮᱠᱥᱴ ᱵᱩᱠ ᱫᱚ ᱟᱵᱚ ᱯᱟᱲᱦᱟᱣ ᱫᱚ ᱞᱟᱹᱠᱛᱤᱭᱟᱱᱟᱜ ᱠᱟᱱ ᱛᱟᱵᱚᱱ ᱜᱮᱭᱟ ᱟᱨ ᱱᱚᱣᱟ ᱴᱮᱠᱥᱴ ᱵᱩᱠ ᱫᱚ ᱡᱟᱛᱮ ᱥᱟᱱᱟᱢ ᱯᱟᱹᱴᱷᱩᱣᱟᱹ ᱠᱚ ᱵᱚᱱ ᱯᱟᱲᱦᱟᱣ ᱢᱟ ᱮᱸᱰᱮᱠᱷᱟᱱ ᱱᱟᱯᱟᱭᱚᱜᱼᱟ